ᱰᱤᱡᱤᱴᱮᱞ ᱡᱩᱜᱽ ᱨᱮᱱᱟᱜ ᱥᱩᱵᱤᱫᱟ ᱚᱼᱥᱩᱵᱤᱫᱟ ᱟᱭᱢᱟ ᱞᱮᱠᱟ ᱧᱮᱞᱚᱜ ᱠᱟᱱᱟ ᱡᱮᱢᱚᱱ ᱥᱩᱵᱤᱫᱟ ᱠᱷᱮᱛᱛᱨᱮ ᱚᱱᱞᱟᱭᱤᱱ ᱛᱮ ᱯᱷᱚᱨᱢ ᱯᱷᱤᱞᱟᱯ ᱚᱱᱞᱟᱭᱤᱱ ᱛᱮ ᱥᱚᱯᱤᱝ ᱚᱱᱞᱟᱭᱤᱱ ᱛᱮ ᱡᱮᱢᱚᱱ ᱟᱭᱢᱟ ᱠᱤᱪᱷᱩᱵᱚᱱ ᱵᱟᱡᱟᱨᱫᱟ ᱞᱮᱱᱫᱮᱱ ᱴᱟᱠᱟ ᱛᱩᱞᱟᱹᱣ ᱚᱱᱟ ᱠᱷᱮᱛᱨᱮ ᱛᱮ ᱥᱩᱵᱤᱫᱟ ᱧᱮᱞᱚᱜ ᱠᱟᱱᱟ ᱠᱟᱱᱟ ᱟᱨ ᱞᱟᱦᱟ ᱧᱚᱜ ᱡᱮᱢᱚᱱ ᱚᱯ ᱞᱟᱭᱤᱱ ᱡᱩᱜᱽ ᱛᱟᱦᱮᱸ ᱠᱟᱱᱟ ᱛᱚᱠᱷᱚᱱ ᱡᱟᱦᱟᱱᱟᱜ ᱠᱤᱪᱨᱤᱜ ᱠᱩ ᱠᱤᱨᱤᱧ ᱞᱟᱹᱜᱤᱫ ᱛᱮ ᱵᱟᱡᱟᱨ ᱠᱚ ᱦᱟᱴ ᱵᱚᱱ ᱪᱟᱞᱟᱜ ᱠᱟᱱ ᱛᱟᱦᱮᱱᱚᱜᱼᱟ ᱱᱤᱛᱚᱜ ᱠᱤᱱᱛᱩ ᱚᱱᱟ ᱵᱟᱝ ᱦᱩᱭᱩᱜ ᱠᱟᱱᱟ ᱚᱱᱞᱟᱭᱤᱱ ᱠᱷᱮᱛᱨᱮ ᱛᱮᱜᱮ ᱡᱚᱛᱚ ᱥᱩᱵᱤᱫᱟ ᱦᱩᱭᱩᱜ ᱠᱟᱱᱟ ᱛᱟᱯᱚᱨ ᱯᱷᱨᱚᱢ ᱯᱷᱤᱞᱟᱯ ᱠᱷᱮᱛᱛᱨᱮ ᱦᱚᱸᱧ ᱢᱮᱱᱫᱟ ᱞᱟᱦᱟ ᱫᱚ ᱡᱮᱢᱚᱱ ᱚᱯ ᱞᱟᱭᱤᱱ ᱛᱮ ᱯᱷᱚᱨᱚᱢ ᱵᱚᱱ ᱯᱷᱤᱞᱟᱯᱮᱫ ᱛᱟᱦᱮᱠᱟᱱᱟ ᱟᱡᱚᱢᱮᱫ ᱛᱟᱦᱮᱱᱟᱵᱚᱱ ᱟᱭᱢᱟ ᱨᱚᱠᱚᱢ ᱚᱥᱩᱵᱤᱫᱟ ᱦᱩᱭᱩᱜ ᱠᱟᱱ ᱛᱟᱦᱮᱱᱚᱜᱼᱟ ᱠᱤᱱᱛᱩ ᱱᱤᱛᱚᱜ ᱫᱚ ᱚᱱᱟ ᱫᱚ ᱵᱟᱝ ᱱᱤᱡᱮᱛᱮ ᱱᱤᱡᱮᱨᱟᱜ ᱯᱷᱳᱱ ᱛᱮᱜᱮ ᱚᱱᱞᱟᱭᱤᱱ ᱛᱮ ᱯᱷᱚᱨᱚᱢᱮᱢ ᱯᱷᱤᱞᱟᱯ ᱫᱟᱲᱮᱭᱟᱜᱼᱟ ᱚᱱᱟ ᱠᱷᱟᱹᱛᱤᱨ ᱛᱮ ᱥᱩᱵᱤᱫᱟ ᱧᱮᱞᱚᱜ ᱠᱟᱱᱟ ᱟᱵᱟᱨ ᱟᱭᱢᱟ ᱠᱷᱮᱛᱨᱮ ᱛᱮᱜᱮ ᱥᱚᱯᱤᱝ ᱢᱚᱞ ᱥᱚᱯᱤᱝ ᱠᱷᱮᱛᱨᱮ ᱛᱮᱧ ᱞᱟᱹᱭ ᱠᱮᱫᱟ ᱟᱵᱟᱨ ᱟᱭᱢᱟ ᱠᱷᱮᱛᱨᱮ ᱛᱮᱜᱮ ᱚᱱᱟ ᱫᱚ ᱥᱩᱵᱤᱫᱟ ᱱᱤᱛᱚᱜ ᱡᱚᱛᱚ ᱦᱚᱲᱟᱜ ᱦᱟᱛ ᱨᱮᱜᱮ ᱯᱷᱳᱱ ᱢᱮᱱᱟᱜᱼᱟ ᱱᱤᱡᱮ ᱱᱤᱡᱮ ᱥᱩᱵᱤᱫᱟ ᱱᱤᱡᱮ ᱡᱟ ᱠᱤᱪᱷᱩ ᱠᱚ ᱵᱟᱲᱟᱭ ᱫᱟ ᱱᱤᱡᱮᱛᱮ